ᱪᱟᱹᱥᱤ ᱥᱮ ᱟᱛᱳ ᱚᱲᱟᱜ ᱠᱚᱨᱮ ᱡᱟᱦᱟᱸᱭ ᱜᱮᱰᱮ ᱥᱤᱢ ᱠᱚ ᱵᱚᱱ ᱟᱹᱥᱩᱞᱮᱫ ᱠᱚᱣᱟ ᱩᱱᱠᱩ ᱡᱚᱠᱷᱚᱱ ᱡᱟᱦᱟᱱᱟᱜ ᱟᱡᱟᱨ ᱛᱮᱠᱚ ᱟᱡᱟᱨᱚᱜ ᱠᱟᱱᱟ ᱟᱨ ᱩᱱᱠᱩᱣᱟᱜ ᱡᱮᱞ ᱥᱮ ᱵᱮᱞᱮ ᱠᱚ ᱡᱚᱠᱷᱚᱱ ᱵᱚᱱ ᱡᱚᱢᱮᱫᱟ ᱛᱚᱠᱷᱚᱱ ᱟᱵᱚ ᱩᱱᱠᱩᱣᱟᱜ ᱟᱡᱟᱨ ᱩᱪᱟᱹᱲ ᱟᱵᱚᱱ ᱱᱟ ᱚᱱᱟᱛᱮ ᱡᱚᱠᱷᱚᱱ ᱥᱤᱢ ᱜᱮᱰᱮ ᱠᱚ ᱟᱡᱟᱨ ᱨᱮᱠᱚ ᱯᱟᱲᱟᱣᱚᱜᱼᱟ ᱩᱱᱠᱩᱣᱟᱜ ᱵᱤᱞᱤ ᱥᱮ ᱡᱤᱞ ᱵᱟᱵᱚᱱ ᱡᱚᱢᱟ ᱛᱟᱦᱚᱞᱮ ᱠᱷᱟᱱ ᱟᱵᱚ ᱩᱱᱠᱩᱣᱟᱜ ᱟᱡᱟᱨ ᱵᱟᱝ ᱤᱪᱟᱹᱲ ᱟᱵᱚᱱᱟ